ᱦᱮᱸ ᱦᱮᱸ ᱦᱮᱞᱳ ᱟᱵᱤᱱ ᱫᱚ ᱥᱚᱧᱡᱚᱭ ᱨᱮᱱ ᱜᱟᱨᱡᱮᱱ ᱵᱮᱱ ᱞᱟᱹᱭ ᱮᱫᱟ ᱛᱚ ᱟᱪᱪᱷᱟ ᱟᱪᱪᱷᱟ ᱟᱪᱪᱷᱟ ᱦᱮᱸᱻ ᱛᱟᱞᱦᱮ ᱱᱤᱭᱟᱹ ᱜᱷᱟᱹᱲᱤ ᱫᱚᱵᱤᱱ ᱵᱮᱥ ᱵᱟᱲᱟ ᱜᱮᱭᱟ ᱟᱪᱪᱷᱟ ᱦᱮᱸ ᱟᱵᱤᱱᱤᱡ ᱜᱤᱫᱽᱨᱟᱹ ᱡᱟᱦᱟᱸᱭ ᱥᱚᱧᱡᱚᱭ ᱵᱟᱵᱩ ᱮᱸᱜ ᱱᱤᱭᱟᱹ ᱤᱭᱩᱱᱤᱴ ᱨᱮᱫᱚ ᱵᱷᱟᱹᱜᱤ ᱜᱮ ᱨᱮᱡᱟᱞᱴ ᱮᱭ ᱠᱚᱨᱟᱣ ᱟᱠᱟᱫᱟ ᱦᱮᱸ ᱱᱟᱢᱵᱟᱨ ᱢᱟᱭ ᱧᱟᱢᱟᱠᱟᱫ ᱜᱮᱭᱟ ᱚᱱᱟ ᱫᱚᱥ ᱨᱮᱭᱟᱜ ᱟᱴ ᱜᱟᱱ ᱦᱩᱸ ᱚᱱᱟ ᱫᱚ ᱦᱩᱭᱩᱜ ᱠᱟᱱᱟ ᱥᱟᱱᱛᱟᱲᱤ ᱥᱟᱵᱡᱮᱠᱴ ᱟᱨᱚ ᱚᱱᱠᱟ ᱜᱮ ᱤᱝᱞᱤᱥ ᱮᱴᱟᱜ ᱥᱟᱱᱛᱟᱲᱤ ᱤᱝᱞᱤᱥ ᱦᱮᱸ ᱛᱟᱨᱯᱚᱨᱮ ᱚᱱᱠᱟ ᱜᱮ ᱟᱨᱦᱚᱸ ᱮᱸᱜ ᱦᱤᱥᱴᱨᱤ ᱠᱚᱨᱮᱫ ᱚᱱᱟ ᱠᱚᱨᱮᱫ ᱦᱚᱸ ᱱᱟᱢᱵᱟᱨ ᱫᱚ ᱟᱹᱰᱤ ᱡᱚᱛᱚ ᱨᱮᱜᱮ ᱟᱹᱰᱤ ᱵᱮᱥ ᱛᱟᱭᱟ ᱟᱨᱠᱤ ᱡᱟᱠ ᱤᱱᱟᱹ ᱟᱸᱡᱚᱢ ᱠᱟᱛᱮᱫ ᱟᱞᱤᱧ ᱦᱚᱸ ᱟᱹᱰᱤ ᱱᱟᱯᱟᱭ ᱞᱤᱧ ᱵᱩᱡᱷᱟᱹᱣ ᱠᱮᱫᱟ ᱡᱮ ᱜᱤᱫᱽᱨᱟᱹ ᱴᱟᱜ ᱢᱤᱫᱴᱮᱱ ᱯᱟᱲᱦᱟᱣ ᱨᱮ ᱵᱷᱟᱹᱜᱤ ᱢᱚᱱᱳᱡᱳᱜᱽ ᱢᱮᱱᱟᱜ ᱛᱟᱭᱟ ᱟᱨ ᱩᱭᱦᱟᱹᱨ ᱵᱷᱟᱵᱱᱟ ᱦᱚᱸ ᱟᱹᱰᱤ ᱵᱷᱟᱹᱜᱤ ᱜᱮᱛᱟᱭᱟ ᱦᱩᱸ ᱡᱟᱠ ᱱᱤᱝᱠᱟᱹ ᱜᱮ ᱜᱤᱫᱽᱨᱟᱹ ᱠᱚ ᱫᱚᱦᱚᱭᱮᱵᱤᱱ ᱦᱮᱸ ᱟᱨ ᱥᱠᱩᱞ ᱠᱚᱢᱟ ᱱᱚᱜᱼᱚ ᱱᱚᱝᱠᱟᱱ ᱜᱤᱫᱽᱨᱟᱹ ᱛᱚ ᱢᱟᱱᱮ ᱡᱮ ᱦᱤᱡᱩᱜ ᱠᱚᱢᱟ ᱜᱟᱨᱡᱮᱱ ᱠᱚᱣᱟᱜ ᱜᱮ ᱟᱹᱰᱤ ᱜᱟᱱ ᱞᱟᱹᱠ ᱢᱮᱱᱟᱜᱼᱟ ᱡᱮ ᱜᱤᱫᱽᱨᱟᱹ ᱠᱚ ᱥᱚᱢᱚᱭ ᱨᱮ ᱥᱠᱩᱞ ᱠᱚ ᱠᱳᱞ ᱠᱚ ᱦᱩᱭᱩᱜᱼᱟ ᱦᱩᱸ ᱵᱟᱝᱠᱷᱟᱱ ᱫᱚ ᱜᱤᱫᱽᱨᱟᱹ ᱠᱚ ᱢᱟ ᱦᱟᱱᱛᱮᱼᱱᱟᱛᱮ ᱜᱟᱛᱮ ᱠᱚ ᱥᱟᱶ ᱵᱟᱝᱠᱷᱟᱱ ᱫᱚ ᱯᱟᱲᱦᱟᱣᱼᱴᱟᱲᱦᱟᱣ ᱫᱚ ᱩᱱᱟᱹᱜ ᱫᱚ ᱵᱟᱠᱚ ᱦᱤᱲᱤᱧ ᱜᱮᱭᱟ ᱠᱚ ᱦᱮᱸ ᱯᱳᱭᱞᱳ ᱠᱟᱱ ᱛᱟᱠᱚᱣᱟ ᱫᱚᱥᱟᱨ ᱞᱟᱹᱜᱤᱫ ᱦᱚᱸ ᱦᱳᱭ ᱚᱱᱠᱟ ᱜᱮ ᱯᱨᱚᱥᱛᱩᱛᱤ ᱟᱨ ᱥᱠᱩᱞ ᱠᱷᱚᱱ ᱢᱟ ᱵᱷᱟᱹᱜᱤ ᱜᱮ ᱯᱨᱚᱥᱛᱩᱛᱤ ᱫᱚ ᱛᱟᱦᱮᱱ ᱜᱮᱭᱟ ᱜᱤᱫᱽᱨᱟᱹ ᱠᱚ ᱪᱮᱛᱟᱱ ᱨᱮ ᱟᱨ ᱢᱤᱫᱴᱮᱱ ᱢᱟᱨᱟᱝ ᱵᱷᱩᱢᱤᱠᱟ ᱫᱚ ᱦᱩᱭᱩᱜ ᱠᱟᱱᱟ ᱡᱮ ᱜᱟᱨᱡᱮᱱᱟᱜ ᱦᱚᱸᱛᱚ ᱞᱟᱹᱠ ᱠᱟᱱᱟ ᱜᱤᱫᱽᱨᱟᱹ ᱠᱚ ᱥᱚᱢᱚᱭ ᱨᱮ ᱚᱞᱚᱜ ᱯᱟᱲᱦᱟᱜ ᱫᱩᱲᱩᱵ ᱞᱟᱹᱜᱤᱫ ᱛᱮ ᱟᱨᱠᱤ ᱟᱨ ᱠᱷᱮᱸᱞᱳᱰ ᱥᱚᱢᱚᱭ ᱢᱟ ᱠᱷᱮᱸᱞᱳᱰ ᱞᱮᱠᱟ ᱠᱚ ᱠᱚᱨᱟᱣ ᱜᱮᱭᱟ ᱤᱱᱟᱹ ᱴᱟᱭᱤᱢ ᱫᱚ ᱮᱢ ᱫᱚᱨᱠᱟᱨ ᱠᱟᱱᱟ ᱩᱱᱠᱩᱣᱟᱜ ᱢᱚᱱᱮ ᱯᱷᱨᱤ ᱞᱟᱹᱜᱤᱫ ᱛᱮ ᱦᱩᱸ ᱟᱨ ᱱᱚᱝᱠᱟᱱ ᱥᱚᱢᱚᱭ ᱨᱮ ᱦᱚᱭᱛᱳ ᱡᱚᱢᱼᱧᱩ ᱠᱚ ᱮᱢ ᱠᱟᱛᱮᱫ ᱜᱮ ᱯᱟᱲᱦᱟᱜ ᱴᱟᱲᱦᱟᱜ ᱠᱚ ᱫᱩᱲᱩᱵ ᱠᱚ ᱦᱩᱭᱩᱜᱼᱟ ᱥᱠᱩᱞ ᱠᱚ ᱪᱷᱩᱴᱤ ᱠᱟᱛᱮ ᱦᱮᱸ ᱟᱭᱩᱯ ᱦᱚᱸ ᱚᱱᱠᱟ ᱜᱮ ᱟᱨ ᱚᱱᱠᱟ ᱜᱮ ᱚᱱᱟᱜᱮ ᱯᱨᱚᱛᱤᱴᱤ ᱤᱭᱟᱹᱜᱮ ᱚᱱᱠᱟ ᱞᱟᱹᱭ ᱦᱩᱭᱩᱜ ᱠᱟᱱᱟ ᱜᱟᱨᱡᱮᱱ ᱠᱚ ᱛᱚ ᱥᱚᱧᱡᱚᱭ ᱵᱟᱵᱩᱣᱟᱜ ᱨᱮᱡᱟᱞᱴ ᱫᱚ ᱢᱳᱴᱟᱢᱩᱴᱤ ᱱᱟᱯᱟᱭ ᱜᱮᱛᱟᱭᱟ ᱟᱨ ᱦᱮᱸ ᱱᱟᱯᱟᱭ ᱜᱮᱛᱟᱭᱟ ᱟᱨᱚ ᱞᱤᱧ ᱪᱮᱥᱴᱟᱭᱮᱫᱼᱟ ᱡᱮ ᱢᱟᱱᱮ ᱱᱤᱭᱟᱹ ᱯᱚᱨᱮᱨ ᱤᱭᱩᱱᱤᱴ ᱠᱚ ᱴᱮᱥᱴ ᱠᱚᱨᱮ ᱟᱨᱠᱤ ᱨᱮᱡᱟᱞ ᱠᱚ ᱱᱟᱯᱟᱭ ᱦᱩᱭᱩᱜ ᱛᱟᱭ ᱢᱟ ᱦᱮᱸ ᱦᱮᱸ ᱤᱱᱟᱹᱠᱚᱞᱤᱧ ᱢᱮᱱ ᱮᱫᱟ ᱦᱩᱸ ᱚᱱᱟ ᱢᱟ ᱦᱮᱸᱜᱮ ᱦᱮᱸ

ᱦᱩᱸ ᱦᱳᱭ ᱤᱱᱟᱹ ᱠᱚᱜᱮ ᱡᱟᱠ ᱤᱱᱟᱹᱜᱮ ᱟᱞᱤᱧ ᱦᱚᱸ ᱟᱡᱚᱢ ᱠᱟᱛᱮᱫ ᱵᱷᱟᱹᱞᱤ ᱞᱤᱧ ᱵᱩᱡᱷᱟᱹᱣ ᱠᱮᱫᱼᱟ ᱴᱷᱤᱠ ᱦᱮᱱᱟᱜᱼᱟ ᱤᱱᱟᱹᱜᱮ ᱦᱩᱸ ᱢᱟ ᱛᱚᱵᱮ ᱦᱮᱸ ᱫᱚᱦᱚᱭᱮᱫᱼᱟ ᱞᱤᱧ ᱢᱟ